ᱦᱮᱞᱳ ᱱᱚᱣᱟ ᱠᱤ ᱢᱟᱱᱠᱚᱨ ᱨᱮᱭᱟᱜ ᱨᱮᱥᱴᱩᱨᱮᱱᱴ ᱠᱟᱱᱟ ᱤᱭᱟᱹ ᱢᱮᱱᱮᱫ ᱛᱟᱦᱮᱱᱟᱹᱧ ᱪᱟᱣᱢᱤᱱ ᱢᱚᱬᱮ ᱯᱞᱮᱴ ᱤᱧ ᱦᱟᱛᱟᱣᱟ ᱛᱳ ᱤᱧᱫᱚ ᱠᱷᱟᱱᱰᱟᱨᱤ ᱠᱷᱚᱱᱤᱧ ᱞᱟᱹᱭᱫᱟ ᱛᱚ ᱛᱤᱱᱟᱹᱜ ᱮᱢ ᱪᱷᱟᱲᱮᱢ ᱤᱢᱟᱹᱧᱟ ᱢᱚᱬᱮ ᱯᱞᱮᱴ ᱨᱮ ᱦᱮᱸ ᱟᱨ ᱛᱤᱱ ᱥᱚᱢᱚᱭ ᱛᱤᱱᱟᱹᱜ ᱴᱟᱭᱤᱢ ᱨᱮ ᱱᱚᱰᱮᱢ ᱟᱹᱜᱩ ᱟᱹᱧ ᱠᱟᱱᱟ ᱚᱱᱟ ᱦᱚᱸ ᱞᱟᱹᱭ ᱤᱧ ᱢᱮ